ᱦᱮᱞᱳ ᱤᱧᱫᱚ ᱢᱚᱦᱮᱥᱯᱩᱨ ᱯᱨᱚᱠᱷᱚᱸᱰ ᱠᱷᱚᱱᱤᱧ ᱨᱚᱲᱫᱟ ᱟᱨ ᱤᱧᱫᱚ ᱠᱤᱪᱨᱤᱡᱼᱤᱧ ᱚᱰᱟᱨ ᱞᱮᱫᱟ ᱟᱞᱮ ᱴᱷᱮᱱ ᱢᱤᱫᱴᱮᱱ ᱵᱟᱯᱞᱟ ᱦᱮᱱᱟᱜ ᱠᱟᱜᱼᱟ ᱤᱧ ᱫᱤᱫᱤ ᱠᱚ ᱵᱟᱯᱞᱟᱭᱮ ᱞᱟᱹᱜᱤᱫ ᱵᱟᱯᱞᱟᱭᱼᱭᱟᱠᱚ ᱚᱱᱠᱟ ᱠᱚ ᱵᱟᱯᱞᱟᱭᱮᱭᱟ ᱮᱠᱤᱥ ᱮᱠᱤᱥ ᱡᱩᱱ ᱠᱚ ᱵᱟᱯᱞᱟᱭᱮᱭᱟ ᱮᱠᱤᱥ ᱡᱩᱱ ᱠᱚ ᱵᱟᱯᱞᱟᱭᱮᱭᱟ ᱟᱫᱚ ᱞᱟᱦᱟᱨᱤᱧ ᱢᱮᱛᱟᱫ ᱢᱮ ᱛᱟᱦᱮᱱᱟ ᱟᱫᱚ ᱵᱟᱢ ᱟᱹᱜᱩ ᱞᱮᱫᱟ ᱚᱱᱟ ᱤᱭᱟᱹᱛᱮ ᱵᱚᱞᱮ ᱠᱮᱱᱥᱮᱹᱞ ᱢᱮ ᱞᱟᱦᱟᱨᱮ ᱵᱟᱢ ᱟᱹᱜᱩ ᱞᱮᱫᱟ ᱩᱱ ᱥᱚᱢᱚᱭ ᱜᱮ ᱡᱟᱹᱨᱩᱲ ᱟᱹᱫᱤᱧ ᱛᱟᱦᱮᱱᱟ ᱟᱫᱚ ᱚᱱᱟ ᱤᱭᱟᱹᱛᱤᱧ ᱢᱮᱛᱟᱢ ᱠᱟᱱᱟ ᱵᱚᱞᱮ ᱠᱮᱱᱥᱮᱹᱞ ᱢᱮ ᱵᱟᱹᱧ ᱦᱟᱛᱟᱣᱟ